ᱦᱮᱞᱳ ᱦᱚᱸ ᱟᱪᱪᱷᱟ ᱢᱟᱢᱚ ᱥᱮ ᱚᱠᱚᱭ ᱠᱟᱱᱟ ᱵᱤᱱ ᱟᱪᱪᱷᱟ ᱡᱚᱦᱟᱨ ᱡᱚᱦᱟᱨ ᱞᱟᱦᱟᱛᱮ ᱟᱫᱚ ᱟᱸᱡᱚᱢᱮᱜᱼᱟ ᱞᱤᱧ ᱢᱟᱱᱮ ᱦᱳᱲᱳ ᱤᱛᱟᱹ ᱵᱤᱱ ᱫᱚᱦᱚᱭᱮᱜᱼᱟ ᱟᱪᱪᱷᱟ ᱟᱵᱮᱱ ᱦᱮᱸᱛᱚ ᱥᱚᱨᱱᱟ ᱠᱚ ᱧᱟᱢᱚᱜᱼᱟ ᱥᱮ ᱠᱟᱸᱪᱟ ᱵᱤᱡᱽ ᱟᱪᱪᱷᱟ ᱟᱨ ᱜᱷᱩᱴᱩ ᱥᱚᱨᱱᱚ ᱧᱟᱢᱚᱜᱼᱟ ᱪᱮ ᱟᱪᱪᱷᱟ ᱟᱫᱚ ᱟᱹᱞᱤᱧ ᱱᱚᱣᱟ ᱞᱤᱧ ᱢᱮᱱᱮᱫᱟ ᱥᱚᱨᱱᱚ ᱡᱟᱦᱟᱸ ᱵᱷᱟᱨᱤᱭᱟᱜ ᱚᱱᱟ ᱫᱚ ᱚᱱᱟ ᱫᱚ ᱢᱚᱴᱟᱢᱩᱴᱤ ᱛᱤᱱᱟᱹᱜ ᱫᱤᱱ ᱛᱮ ᱤᱻᱨᱚᱜᱚᱜᱼᱟ ᱦᱚᱸ ᱟᱫᱚᱞᱤᱧ ᱥᱟᱹᱭᱮᱜᱼᱟ ᱛᱤᱱᱟᱹᱜ ᱫᱤᱱ ᱛᱮ ᱤᱻᱨᱚᱜᱚᱜᱼᱟ ᱛᱤᱱ ᱢᱟᱹᱭᱱᱟᱹ ᱚ ᱟᱪᱪᱷᱟ ᱴᱷᱤᱠᱜᱮᱭᱟ ᱚᱱᱮ ᱚᱱᱟ ᱜᱮ ᱟᱨ ᱮᱴᱟᱜ ᱡᱮᱢᱚᱱ ᱨᱟᱱ ᱠᱚ ᱥᱟᱨ ᱠᱚᱦᱚᱸ ᱧᱟᱢ ᱫᱟᱲᱮᱭᱟᱜᱼᱟ ᱡᱷᱚᱛᱚ ᱧᱟᱢᱚᱜᱼᱟ ᱚ ᱟᱪᱪᱷᱟ ᱴᱷᱤᱠᱜᱮᱭᱟ ᱟᱫᱚ ᱱᱮᱜᱼᱮ ᱫᱟᱜ ᱠᱚ ᱥᱮᱨᱢᱟ ᱥᱮᱨᱢᱟ ᱡᱟᱹᱲᱤ ᱞᱮᱠᱷᱟᱱᱮ ᱱᱚᱣᱟ ᱛᱚᱞᱟ ᱠᱚ ᱜᱤᱰᱤ ᱞᱤᱧ ᱞᱟᱹᱭᱮᱜᱼᱟ ᱟᱫᱚ ᱜᱟᱯᱟ ᱢᱮᱭᱟᱝ ᱜᱮ ᱦᱟᱸᱜ ᱞᱤᱧ ᱪᱟᱞᱟᱜᱼᱟ ᱟᱪᱪᱷᱟ ᱡᱮᱢᱚᱱ ᱟᱵᱚ ᱱᱚᱣᱟ ᱜᱩᱨᱤᱡ ᱥᱟᱨ ᱠᱚ ᱚᱱᱟ ᱠᱷᱚᱛ ᱠᱚ ᱚᱱᱟ ᱠᱚᱦᱚᱸ ᱛᱚ ᱴᱷᱤᱠᱜᱮᱭᱟ ᱡᱳᱭᱵᱤᱠ ᱥᱟᱨ ᱦᱚᱸ ᱦᱚᱸ ᱡᱳᱭᱵᱤᱠ ᱥᱟᱨ ᱦᱚᱸ ᱛᱚ ᱚᱱᱮ ᱚᱱᱟ ᱜᱮ ᱟᱹᱞᱤᱧ ᱛᱚ ᱚᱱᱮ ᱚᱱᱟ ᱜᱮᱞᱤᱧ ᱠᱩᱞᱤᱭᱮᱫ ᱵᱮᱱᱟ ᱟᱫᱚ ᱚᱱᱠᱟ ᱜᱟᱯᱟ ᱢᱮᱭᱟᱝ ᱜᱮᱞᱤᱧ ᱪᱟᱞᱟᱜᱼᱟ ᱦᱟᱸᱜ